ᱥᱤᱵᱩ ᱢᱟᱱᱰᱤ ᱯᱨᱚᱫᱤᱯ ᱢᱩᱨᱢᱩ ᱢᱚᱱᱥᱟᱨᱟᱢ ᱦᱮᱢᱵᱨᱚᱢ ᱡᱚᱞᱮᱥᱥᱚᱨ ᱴᱩᱰᱩ ᱯᱨᱚᱫᱤᱯ ᱦᱟᱸᱥᱫᱟ ᱯᱨᱚᱫᱤᱯ ᱦᱟᱸᱥᱫᱟ ᱥᱳᱵᱷᱮᱱ ᱴᱩᱰᱩ ᱦᱮᱢᱟᱞ ᱦᱟᱸᱥᱫᱟ ᱥᱩᱢᱚᱱ ᱥᱚᱨᱮᱱ ᱟᱨ ᱥᱩᱢᱚᱱ ᱥᱟᱜᱩᱱ ᱢᱟᱱᱰᱤ ᱥᱟᱜᱮᱱ ᱢᱟᱱᱰᱤ ᱦᱮᱢᱚᱱᱛᱚ ᱥᱚᱨᱮᱱ ᱵᱟᱵᱞᱩ ᱵᱟᱥᱠᱮ ᱯᱨᱚᱫᱤᱯ ᱠᱤᱥᱠᱩ